ᱱᱚᱸᱰᱮ ᱥᱟᱶᱛᱟᱞᱤ ᱢᱤᱰᱤᱭᱟ ᱫᱚ ᱮᱴᱟᱜ ᱮᱴᱟᱜ ᱟᱹᱛᱩ ᱫᱤᱥᱚᱢ ᱠᱚᱨᱮ ᱥᱟᱱᱛᱟᱲᱟᱜ ᱡᱟᱦᱟᱸᱱᱟᱜ ᱜᱮ ᱦᱩᱭᱩᱜ ᱠᱟᱱ ᱚᱱᱟ ᱠᱚᱭ ᱚᱱᱟ ᱠᱚ ᱱᱚᱣᱟ ᱴᱤᱵᱷᱤ ᱨᱮᱭ ᱩᱫᱩᱜ ᱥᱚᱫᱚᱨ ᱟᱵᱚᱱᱟ ᱟᱨ ᱥᱟᱶᱛᱟᱞᱤ ᱢᱤᱰᱤᱭᱟ ᱫᱚ ᱡᱟᱦᱟᱸᱱᱟᱜ ᱜᱮ ᱡᱟᱦᱟᱸᱨᱮ ᱡᱟᱦᱟᱸᱱᱟᱜ ᱜᱮ ᱪᱤᱠᱟᱹᱜ ᱚᱱᱟ ᱠᱚᱭ ᱩᱫᱩᱜ ᱥᱚᱫᱚᱨ ᱵᱚᱱᱟ ᱟᱨ ᱥᱟᱶᱛᱟᱞᱤ ᱯᱟᱹᱨᱥᱤ ᱛᱮ ᱚᱞ ᱯᱟᱲᱦᱟᱣ ᱧᱟᱢᱚᱜ ᱠᱟᱱᱛᱮ ᱱᱤᱛᱳᱜ ᱫᱚ ᱟᱹᱰᱤ ᱠᱩᱥᱤ ᱨᱟᱹᱥᱠᱟᱹ ᱵᱩᱡᱷᱟᱹᱜ ᱠᱟᱱᱟ ᱪᱮᱫᱟᱜ ᱥᱮ ᱞᱟᱦᱟ ᱫᱚ ᱥᱟᱶᱛᱟᱞᱤ ᱛᱮ ᱚᱞᱚᱜ ᱯᱟᱲᱦᱟᱜ ᱨᱮᱱᱟᱜ ᱫᱚ ᱪᱟᱱᱥ ᱵᱟᱝ ᱛᱟᱦᱮᱸ ᱞᱮᱱᱟ ᱥᱮ ᱯᱟᱹᱦᱤᱞ ᱫᱚ ᱵᱟᱝᱜᱮ ᱛᱟᱦᱮᱸ ᱞᱮᱱᱟ ᱱᱤᱛᱳᱜ ᱱᱟᱦᱟᱜ ᱥᱟᱱᱛᱟᱲᱤ ᱛᱮ ᱚᱞᱚᱜ ᱯᱟᱲᱦᱟᱜ ᱦᱮᱡ ᱟᱠᱟᱱ ᱛᱮ ᱟᱹᱰᱤ ᱵᱷᱟᱹᱜᱤ ᱟᱹᱰᱤ ᱵᱮᱥ ᱵᱩᱡᱷᱟᱹᱜ ᱠᱟᱱᱟ ᱯᱟᱲᱦᱟᱣ ᱨᱮ ᱡᱮ ᱟᱵᱚ ᱥᱟᱱᱛᱟᱲ ᱦᱚᱲᱦᱚᱸ ᱵᱟᱹᱭ ᱵᱟᱹᱭᱛᱮ ᱞᱟᱦᱟ ᱥᱮᱱ ᱵᱚᱱ ᱛᱟᱲᱟᱢ ᱤᱫᱤᱭᱮᱫᱟ